ᱥᱮᱫᱟᱭ ᱫᱚ ᱟᱹᱰᱤ ᱜᱟᱱ ᱪᱮᱬᱮ ᱠᱚ ᱧᱮᱞᱚᱜ ᱠᱟᱱ ᱛᱟᱦᱮᱱᱟ ᱟᱨ ᱱᱤᱛᱳᱜ ᱫᱚ ᱩᱱᱠᱩ ᱪᱮᱬᱮ ᱠᱚ ᱡᱷᱚᱛᱚ ᱠᱚ ᱟᱫ ᱪᱟᱵᱟᱭᱮᱱ ᱠᱷᱟᱱ ᱵᱟᱠᱚ ᱧᱮᱞᱚᱜ ᱠᱟᱱᱟ ᱥᱮᱫᱟᱭ ᱫᱚᱠᱚ ᱧᱮᱞᱚᱜ ᱠᱟᱱ ᱛᱟᱦᱮᱱᱟ ᱜᱤᱫᱤ ᱠᱚ ᱛᱟᱦᱮᱸ ᱞᱮᱱᱟ ᱠᱤᱥᱱᱤ ᱠᱚ ᱛᱟᱦᱮᱸ ᱞᱮᱱᱟ ᱜᱷᱮᱲᱣᱟ ᱠᱚ ᱛᱟᱦᱮᱸ ᱞᱮᱱᱟ ᱩᱲᱤᱡ ᱠᱚ ᱛᱟᱦᱮᱸ ᱞᱮᱱᱟ ᱟᱨᱚ ᱢᱟᱹᱦᱠᱟᱹᱞ ᱠᱚᱠᱚ ᱛᱟᱦᱮᱸ ᱞᱮᱱᱟ ᱛᱚ ᱩᱱᱠᱩ ᱠᱚ ᱪᱮᱬᱮ ᱠᱚᱫᱚ ᱱᱤᱛᱳᱜ ᱫᱚ ᱵᱟᱠᱚ ᱧᱮᱞᱚᱜ ᱠᱟᱱᱟ ᱟᱫᱚ ᱠᱚ ᱟᱫ ᱪᱟᱵᱟᱭᱮᱱᱟ ᱥᱮᱠᱚ ᱜᱚᱡ ᱮᱱᱟ ᱚᱱᱟ ᱫᱚ ᱤᱱᱟᱹᱜ ᱫᱚ ᱵᱟᱹᱧ ᱵᱟᱰᱟᱭ ᱫᱟᱲᱮᱭᱟᱜ ᱠᱟᱱᱟ